ᱤᱧ ᱵᱤᱥᱱᱩ ᱯᱟᱴᱤ ᱠᱷᱚᱱ ᱤᱧ ᱞᱟᱹᱭ ᱮᱫᱟ ᱟᱢ ᱠᱮᱵᱽ ᱰᱨᱟᱭᱵᱷᱟᱨ ᱠᱟᱱᱟᱢ ᱤᱧ ᱫᱟᱨᱡᱤᱞᱤᱧ ᱫᱟᱲᱟᱱᱤᱧ ᱪᱟᱞᱟᱜ ᱞᱟᱹᱜᱤᱫ ᱜᱟᱹᱰᱤ ᱯᱷᱟᱠᱟ ᱢᱮᱱᱟᱜᱼᱟ ᱥᱮᱛᱟᱜ ᱟᱴ ᱴᱟ ᱴᱟᱭᱤᱢ ᱨᱮᱢ ᱟᱹᱜᱩᱫᱟᱲᱮᱭᱟᱜᱼᱟ